ᱤᱧ ᱢᱤᱫᱴᱮᱱ ᱯᱳᱞᱴᱨᱤ ᱯᱷᱟᱨᱢ ᱤᱧ ᱵᱮᱱᱟᱣ ᱞᱮᱫᱟ ᱛᱚ ᱚᱸᱰᱮ ᱢᱤᱫ ᱤᱧ ᱨᱮᱱ ᱯᱳᱞᱴᱨᱤ ᱢᱤᱫ ᱥᱚ ᱴᱤᱧ ᱫᱚᱦᱚ ᱞᱮᱫ ᱠᱚᱣᱟ ᱢᱚᱴᱟᱢᱩᱴᱤ ᱫᱩ ᱛᱤᱱ ᱢᱟᱥ ᱨᱮᱱ ᱠᱟᱹᱴᱤᱡ ᱯᱳᱞᱴᱨᱤ ᱦᱚᱯᱚᱱ ᱠᱟᱱᱟ ᱠᱚ ᱩᱱᱠᱩ ᱦᱟᱨᱟ ᱞᱟᱹᱜᱤᱫ ᱛᱮ ᱟᱹᱰᱤ ᱟᱸᱴᱤᱧ ᱢᱮᱦᱱᱚᱛ ᱞᱮᱫᱟ ᱩᱱᱠᱩ ᱞᱟᱹᱜᱤᱫ ᱛᱮ ᱡᱚᱢ ᱧᱩ ᱡᱷᱚᱛᱚᱣᱟᱜ ᱜᱤᱧ ᱵᱮᱵᱚᱥᱛᱷᱟ ᱠᱟᱛᱮᱧ ᱫᱚᱦᱚᱣ ᱟᱠᱟᱫ ᱛᱟᱦᱮᱱᱚᱜᱼᱟ ᱢᱮᱱᱠᱷᱟᱱ ᱩᱱᱠᱩ ᱯᱳᱞᱴᱨᱤ ᱤᱧᱟᱹᱜ ᱠᱤᱪᱷᱩ ᱩᱱᱠᱩ ᱞᱟᱹᱜᱤᱫ ᱨᱟᱱ ᱢᱚᱡᱽ ᱛᱮ ᱥᱮ ᱚᱠᱟ ᱴᱷᱮᱱ ᱛᱮ ᱤᱭᱟᱹᱛᱮ ᱩᱱᱠᱩ ᱵᱟᱠᱚ ᱦᱟᱨᱟ ᱞᱮᱱ ᱛᱤᱧᱟᱹ

ᱤᱭᱟᱹ ᱠᱟᱛᱮᱫ ᱩᱱᱠᱩᱧ

ᱨᱳᱡᱽᱜᱟᱨ ᱯᱚᱭᱥᱟ ᱛᱤᱧ ᱤᱧ ᱚᱱᱟᱧ ᱨᱟᱠᱟᱵ ᱞᱮᱫᱟ ᱡᱟᱛᱮ ᱤᱧᱟᱹᱜ ᱠᱤᱪᱷᱩ ᱞᱟᱵᱷ ᱦᱩᱭᱩᱜ ᱛᱤᱧ ᱛᱚ ᱩᱱᱠᱩ ᱯᱳᱞᱴᱨᱤ ᱠᱤᱪᱷᱩᱴᱟ ᱨᱩᱣᱟᱹ ᱦᱟᱹᱥᱩ ᱠᱚ ᱯᱟᱲᱟᱣᱱᱟ ᱟᱨᱠᱚ ᱜᱚᱡ ᱮᱱ ᱛᱤᱧᱟᱹ ᱚᱱᱟ ᱤᱭᱟᱹᱛᱮ ᱤᱧᱟᱹᱜ ᱟᱭᱢᱟ ᱰᱷᱮᱨ ᱴᱟᱠᱟ ᱱᱚᱠᱥᱟᱱᱮᱱ ᱛᱤᱧᱟᱹ ᱟᱨ ᱩᱱᱠᱩ ᱯᱳᱞᱴᱨᱤ

ᱤᱭᱟᱹ ᱫᱟᱲᱮᱭᱟᱫ ᱠᱚᱣᱟ